ᱩᱯᱟᱹᱞ ᱴᱩᱰᱩ ᱵᱟᱦᱟ ᱵᱟᱨᱮ ᱛᱮ ᱟᱢ ᱠᱟᱹᱴᱤᱡ ᱞᱟᱹᱭ ᱟᱧᱡᱚᱢᱟᱹᱧ ᱢᱮ ᱚᱠᱟ ᱪᱟᱸᱫᱚ ᱯᱮ ᱵᱟᱦᱟᱜᱼᱟ ᱟᱨ ᱪᱮᱫ ᱞᱮᱠᱟ ᱯᱮ ᱵᱟᱦᱟᱜᱼᱟ ᱠᱟᱹᱴᱤᱡ ᱞᱟᱹᱭ ᱟᱧᱡᱚᱢᱟᱹᱧ ᱢᱮ

ᱱᱮᱱᱰᱟ ᱟᱠᱟᱫ ᱢᱟᱦᱟ ᱨᱮ ᱟᱫᱚ ᱩᱢ ᱢᱟᱦᱟ ᱦᱤᱞᱚᱜ ᱫᱚ ᱟᱛᱳ ᱨᱮᱱ ᱥᱟᱱᱟᱢ ᱦᱚᱲ ᱠᱚ ᱩᱢ ᱱᱟᱲᱠᱟᱜᱼᱟ ᱟᱨ

ᱫᱚ ᱢᱤᱫ ᱧᱤᱫᱟᱹ ᱠᱚ ᱮᱱᱮᱡ ᱟᱝᱜᱟᱭᱟ ᱟᱨ ᱚᱱᱟ ᱫᱚᱥᱟᱨ ᱦᱤᱞᱚᱜ ᱫᱚ ᱥᱟᱹᱨᱫᱤ ᱢᱟᱦᱟ ᱵᱟᱦᱟ ᱨᱮᱭᱟᱜ ᱤᱱᱟ ᱦᱤᱞᱚᱜ ᱫᱚ ᱟᱛᱳ ᱨᱤᱱ ᱡᱟᱦᱟᱸᱭ ᱜᱚᱰᱮᱛ ᱠᱟᱱᱟᱭ ᱩᱱᱤ ᱜᱤᱫᱽᱨᱟᱹ ᱠᱚ ᱟᱛᱮ ᱴᱷᱮᱠᱟ ᱟᱛᱮ ᱚᱲᱟᱜ ᱚᱲᱟᱜ ᱪᱟᱞᱟᱜᱼᱟ ᱟᱨ ᱥᱤᱢ ᱵᱩᱥᱟᱹᱜ ᱠᱚ ᱥᱟᱵ ᱠᱚᱣᱟ ᱟᱨ ᱚᱱᱟ ᱠᱟᱹᱢᱤ ᱥᱟᱹᱛ ᱞᱮᱱ ᱦᱩᱭᱞᱮᱱ ᱠᱷᱟᱱ ᱜᱮ ᱡᱚᱛᱚ ᱦᱚᱲ ᱱᱟᱭᱠᱮ ᱚᱲᱟᱜ ᱛᱮᱠᱚ ᱪᱟᱞᱟᱜᱼᱟ ᱟᱨ ᱱᱟᱭᱠᱮ ᱚᱲᱟᱜ ᱨᱮ ᱥᱮᱱ ᱠᱟᱛᱮ ᱚᱸᱰᱮ ᱠᱷᱚᱱᱟᱜ ᱱᱟᱭᱠᱮ ᱡᱟᱦᱮᱨ ᱛᱮᱠᱚ ᱤᱫᱤᱭᱮᱭᱟ ᱰᱟᱦᱟᱨ ᱮᱱᱮᱡ ᱛᱟᱞᱟ ᱛᱮ ᱮᱱᱮᱡ ᱮᱱᱮᱡ ᱛᱮ ᱠᱚ ᱪᱟᱞᱟᱜᱼᱟ ᱡᱟᱦᱮᱨ ᱛᱮ ᱡᱟᱦᱮᱨ ᱨᱮ ᱥᱮᱱ ᱠᱟᱛᱮ ᱯᱮ ᱟᱠᱷᱲᱟ ᱠᱚ ᱮᱱᱮᱡᱼᱟ ᱚᱱᱟ ᱯᱮ ᱟᱠᱷᱲᱟ ᱮᱱᱮᱡ ᱛᱟᱭᱚᱢ ᱟᱫᱚ

ᱯᱮ ᱟᱠᱷᱲᱟ ᱮᱱᱮᱡ ᱛᱟᱭᱚᱢ ᱫᱚ ᱵᱚᱸᱜᱟ ᱵᱳᱨᱳ ᱠᱚ ᱠᱟᱹᱢᱤᱭᱟ ᱵᱚᱸᱜᱟ ᱵᱳᱨᱳ ᱠᱟᱹᱢᱤᱭᱟ ᱟᱨ ᱡᱟᱦᱮᱨ ᱨᱮᱫᱚ ᱡᱚᱛᱚ ᱠᱷᱚᱱ ᱢᱟᱲᱟᱝ ᱛᱮ ᱡᱟᱦᱮᱨ ᱟᱭᱚ ᱠᱚ ᱵᱚᱸᱜᱟ ᱟᱭᱟ ᱚᱱᱟ ᱛᱟᱭᱚᱢ ᱢᱟᱨᱟᱝ ᱵᱳᱨᱳ ᱚᱱᱟ ᱛᱟᱭᱚᱢ ᱟᱨ ᱦᱚᱸ ᱡᱟᱦᱮᱨ ᱨᱮ ᱡᱟᱦᱟᱸ ᱛᱤᱱᱟᱹᱜ ᱵᱚᱸᱜᱟ ᱵᱳᱨᱳ ᱠᱚ ᱢᱮᱱᱟᱜ ᱠᱚᱣᱟ ᱡᱚᱛᱚ ᱠᱚ ᱵᱚᱸᱜᱟ ᱟᱠᱚᱣᱟ ᱚᱱᱟ ᱛᱟᱭᱚᱢ ᱟᱭᱚ ᱦᱚᱲ ᱠᱚᱫᱚ ᱡᱚᱛᱚ ᱚᱲᱟᱜ ᱛᱮᱠᱚ ᱨᱩᱣᱟᱹᱲᱟ ᱟᱨ ᱵᱟᱵᱟ ᱦᱚᱲ ᱠᱚᱫᱚ ᱡᱟᱦᱟᱸᱭ ᱠᱚ ᱵᱚᱸᱜᱟ ᱠᱟᱫ ᱩᱱᱠᱩ ᱥᱤᱢ ᱠᱚ ᱠᱚ ᱨᱚ ᱠᱟᱛᱮ ᱟᱫ ᱠᱚ ᱥᱚᱲᱮ ᱠᱚᱣᱟ ᱚᱱᱟ ᱥᱚᱲᱮ ᱫᱚ ᱟᱫᱚ ᱵᱟᱵᱟ ᱦᱚᱲ ᱠᱚᱠᱚ ᱡᱚᱢᱟ ᱟᱨ ᱩᱱ ᱛᱮᱜᱮ ᱵᱮᱲᱟ ᱛᱤᱠᱤᱱ ᱠᱷᱚᱱᱮ ᱛᱟᱨᱟᱥᱤᱧᱚᱜᱼᱟ ᱟᱨ ᱜᱚᱜᱚ ᱦᱚᱲ ᱠᱚᱫᱚ ᱟᱨᱦᱚᱸ ᱚᱲᱟᱜ ᱨᱮ ᱱᱟᱜ ᱚᱝᱠᱟ ᱤᱥᱤᱱ ᱵᱟᱥᱟᱝ ᱠᱟᱹᱢᱤ ᱠᱚ ᱥᱟᱹᱛᱟ ᱛᱟᱯᱚᱨᱮ ᱚᱲᱟᱜ ᱛᱮᱠᱚ ᱨᱩᱣᱟᱹᱲ ᱦᱤᱡᱩᱜᱼᱟ ᱡᱟᱦᱮᱨ ᱛᱮᱠᱚ ᱪᱟᱞᱟᱜᱼᱟ ᱡᱟᱦᱮᱨᱛᱮ ᱥᱮᱱ ᱠᱟᱛᱮ ᱟᱨᱦᱚᱸ ᱚᱸᱰᱮ ᱢᱚᱬᱮ ᱟᱠᱷᱲᱟ ᱠᱚ ᱮᱱᱮᱡᱼᱟ ᱢᱚᱬᱮ ᱟᱠᱷᱲᱟ ᱮᱱᱮᱡ ᱛᱟᱭᱚᱢ ᱟᱫᱚ ᱱᱟᱭᱠᱮ ᱚᱲᱟᱜ ᱛᱮᱠᱚ ᱟᱹᱜᱩᱭᱼᱭᱟ ᱟᱨᱦᱚᱸ ᱚᱝᱠᱟ ᱜᱮ ᱰᱟᱦᱟᱨ ᱮᱱᱮᱡ ᱮᱱᱮᱡ ᱛᱮ ᱰᱟᱦᱟᱨ ᱰᱟᱦᱟᱨ ᱛᱮᱠᱚ ᱟᱹᱜᱩ ᱮᱭᱟ ᱟᱨ ᱚᱲᱟᱜ ᱨᱩᱣᱟᱹᱲ ᱥᱚᱢᱚᱭ ᱜᱮ ᱟᱛᱳ ᱨᱮᱱ ᱥᱟᱱᱟᱢ ᱟᱭᱚ ᱦᱚᱲ ᱠᱚᱫᱚ ᱠᱩᱞᱦᱤ ᱢᱩᱪᱟᱹᱫ ᱠᱷᱚᱱᱟᱜ ᱠᱚ ᱠᱩᱞᱦᱤ ᱢᱩᱪᱟᱹᱛ ᱠᱷᱚᱱ ᱠᱚ ᱫᱟᱨᱟᱢ ᱟᱹᱜᱩ ᱮᱭᱟ ᱟᱨ ᱡᱟᱝᱜᱟ ᱠᱚ ᱟᱹᱵᱩᱠ ᱮᱭᱟ ᱟᱨ ᱚᱱᱟ ᱡᱟᱝᱜᱟ ᱟᱹᱵᱩᱠ ᱚᱠᱛᱚ ᱜᱮ ᱵᱟᱦᱟᱭ ᱪᱟᱞ ᱟᱠᱚᱣᱟ ᱟᱨ ᱚᱱᱠᱟ ᱠᱟᱛᱮ ᱜᱮ ᱫᱟᱨᱟᱢ ᱫᱟᱨᱟᱢ ᱛᱮ ᱚᱲᱟᱜ ᱠᱚ ᱟᱹᱜᱩ ᱮᱭᱟ ᱟᱨ ᱚᱲᱟᱜ ᱟᱹᱜᱩ ᱠᱟᱛᱮ ᱱᱟᱭᱠᱮ ᱚᱲᱟᱜ ᱨᱮ ᱵᱚᱸᱜᱟ ᱵᱳᱨᱳ ᱠᱚᱠᱚ ᱥᱩᱱᱩᱢ ᱠᱚᱣᱟ ᱟᱨ ᱵᱚᱸᱜᱟ ᱵᱳᱨᱳ ᱥᱩᱱᱩᱢ ᱛᱟᱭᱚᱢ ᱟᱨᱦᱚᱸ ᱚᱱᱠᱟ ᱜᱮ ᱠᱚ ᱮᱱᱮᱡᱼᱟ ᱛᱟᱯᱚᱨᱮ ᱮᱱᱮᱡ ᱛᱟᱭᱚᱢ ᱤᱱᱟᱹ ᱦᱤᱞᱚᱜ ᱧᱤᱫᱟᱹ ᱦᱚᱸᱠᱚ ᱮᱱᱮᱡ ᱟᱝᱜᱟ ᱠᱮᱫᱟ ᱚᱱᱟ ᱫᱚᱥᱟᱨ ᱦᱤᱞᱚᱜ ᱫᱚ ᱵᱟᱥᱠᱮ ᱢᱟᱦᱟ ᱤᱱᱟ ᱦᱤᱞᱚᱜ ᱫᱚ ᱡᱟᱦᱟ ᱛᱤᱱᱟᱜ ᱯᱮᱲᱟ ᱯᱟᱹᱦᱲᱟᱹ ᱦᱚᱯᱚᱱ ᱮᱨᱟ ᱡᱟᱶᱟᱭ ᱜᱚᱝᱠᱮ ᱠᱚᱠᱚ ᱱᱮᱶᱛᱟ ᱠᱟᱜ ᱠᱚᱣᱟ ᱩᱱᱠᱩ ᱠᱚ ᱡᱚᱛᱚ ᱟᱨ ᱟᱛᱳ ᱨᱮᱱ ᱡᱚᱛᱚ ᱦᱚᱲ ᱠᱚ ᱟᱛᱮ ᱥᱮᱛᱟᱜ ᱠᱷᱚᱱᱟᱜ ᱜᱮ ᱫᱟᱜ ᱠᱚ ᱫᱩᱞᱟ ᱚᱱᱟ ᱫᱟᱜ ᱫᱩᱞ ᱠᱟᱹᱢᱤ ᱫᱚ ᱛᱤᱠᱤᱱ ᱦᱟᱹᱵᱤᱡ ᱠᱚ ᱫᱩᱞᱟ ᱚᱱᱟ ᱛᱟᱭᱚᱢ ᱫᱚ ᱟᱫᱚ ᱡᱚᱛᱚ ᱦᱚᱲ ᱠᱚ ᱡᱚᱢ ᱧᱩᱭᱟ ᱡᱚᱢ ᱧᱩ ᱛᱟᱭᱚᱢ ᱟᱨᱦᱚᱸ ᱤᱱᱟ ᱦᱤᱞᱚᱜ ᱦᱚᱸ ᱡᱚᱛᱚ ᱦᱚᱲ ᱛᱮᱠᱚ ᱮᱱᱮᱡ ᱥᱮᱨᱮᱧ ᱛᱟᱞᱟ ᱛᱮᱠᱚ ᱨᱟᱹᱥᱠᱟᱹ ᱡᱚᱝᱚᱜᱼᱟ ᱚᱱᱠᱟ ᱠᱟᱛᱮ ᱜᱮ ᱵᱟᱦᱟ ᱯᱚᱨᱚᱵᱽ ᱨᱮᱭᱟᱜ ᱯᱮ ᱫᱤᱱ ᱫᱚ ᱯᱟᱨᱚᱢ ᱪᱟᱞᱟᱜᱼᱟ